ᱦᱮᱸ ᱦᱮᱸ ᱡᱚᱦᱟᱨ ᱜᱮ ᱞᱟᱹᱭᱮᱫᱟᱹᱧ ᱱᱚᱣᱟ ᱥᱮᱨᱢᱟ ᱨᱮᱫᱚ ᱫᱟᱜ ᱡᱟᱹᱯᱩᱫ ᱪᱮᱫ ᱞᱮᱠᱟ ᱢᱮᱱᱟᱜᱼᱟ ᱪᱮᱫᱞᱮᱠᱟ ᱦᱩᱭᱩᱜᱼᱟ

ᱟᱨ ᱛᱤᱱᱟᱹᱜ ᱰᱤᱜᱨᱤ ᱛᱤᱱᱟᱹᱜ ᱰᱤᱜᱨᱤ ᱦᱤᱥᱟᱹᱵ ᱫᱟᱜᱟ ᱪᱮᱫ ᱞᱮᱠᱟ ᱰᱤᱜᱨᱤ ᱦᱤᱥᱟᱹᱵ ᱫᱟᱜᱟᱭ

ᱦᱮᱸ ᱥᱤᱛᱩᱝ ᱚᱱᱠᱟ ᱰᱤᱜᱨᱤ ᱦᱚᱸ ᱥᱤᱛᱩᱝ ᱱᱤᱭᱟᱹᱵᱟᱨ ᱪᱮᱫᱠᱟ ᱢᱟᱱᱮ ᱚᱱᱠᱟ ᱦᱟᱞᱠᱟ ᱴᱟᱭᱤᱯ ᱥᱮ ᱦᱩᱸ ᱦᱮᱸ ᱟᱨ ᱱᱤᱛᱳᱜ ᱢᱟ ᱡᱟᱹᱯᱩᱫ ᱠᱚᱫᱚ ᱵᱟᱹᱱᱩᱜᱼᱟ ᱥᱮ

ᱦᱮᱸ ᱟᱪᱪᱷᱟ ᱚᱠᱟ ᱚᱠᱟ ᱡᱮᱞᱟ ᱠᱚᱨᱮ ᱫᱟᱜ ᱡᱟᱹᱯᱩᱫ ᱢᱮᱱᱟᱜᱼᱟ ᱟᱨ ᱵᱤᱥᱤ ᱧᱚᱜ ᱡᱟᱹᱥᱛᱤ ᱚ ᱴᱷᱤᱠ ᱜᱮᱭᱟ ᱢᱟ ᱮᱱᱠᱷᱟᱱ ᱤᱱᱠᱟᱹ ᱜᱮ